ᱤᱧᱫᱚ ᱥᱮᱫᱟᱭ ᱜᱤᱫᱽᱨᱟᱹ ᱡᱚᱦᱚᱜ ᱤᱧ ᱵᱟᱵᱟᱼᱟᱭᱳ ᱮᱱᱮᱡ ᱟᱠᱷᱲᱟ ᱠᱚᱭ ᱤᱫᱤᱧᱟ ᱚᱸᱰᱮᱜᱮ ᱦᱟᱲᱟᱢ ᱦᱚᱲ ᱠᱚᱠᱚ ᱮᱱᱮᱡ ᱥᱮᱨᱮᱧᱟ ᱚᱸᱰᱮ ᱠᱷᱚᱱ ᱜᱮ ᱠᱤᱪᱷᱩ ᱮᱱᱮᱡ ᱥᱮᱨᱮᱧ ᱫᱚᱧ ᱪᱮᱫ ᱞᱮᱜᱼᱟ ᱟᱨ ᱟᱠᱷᱲᱟ ᱨᱮ ᱮᱱᱮᱡ ᱮᱱᱮᱡ ᱠᱷᱚᱱ ᱜᱮ ᱵᱟᱹᱭᱼᱵᱟᱹᱭᱛᱮ ᱮᱱᱮᱡ ᱥᱮᱨᱮᱧ ᱠᱚᱧ ᱥᱮᱬᱟ ᱤᱫᱤ ᱞᱮᱜᱼᱟ ᱟᱨ ᱱᱤᱛᱚᱜ ᱚᱱᱟ ᱠᱚᱜᱮ ᱢᱚᱱᱮᱨᱮ ᱨᱮᱵᱮᱫ ᱫᱚᱦᱚ ᱠᱟᱛᱤᱧ ᱪᱮᱫ ᱟᱠᱟᱱᱟ ᱟᱨ ᱯᱚᱨᱚᱵᱽ ᱯᱩᱱᱟᱹᱭ ᱨᱮᱫᱚ ᱚᱱᱟ ᱠᱚᱜᱮ ᱞᱮ ᱮᱱᱮᱡ ᱥᱮᱨᱮᱧᱮᱜᱼᱟ ᱡᱩᱢᱤᱫ ᱵᱟᱲᱟ ᱠᱟᱛᱮᱫ ᱡᱟᱦᱟᱸᱭ ᱡᱟᱦᱟᱸ ᱞᱮᱠᱟᱭ ᱪᱮᱫ ᱟᱠᱟᱜᱼᱟ ᱩᱱᱤ ᱚᱱᱠᱟ ᱜᱮ ᱞᱟᱹᱭᱟᱭ ᱚᱱᱠᱟ ᱛᱮᱜᱮ ᱞᱮ ᱪᱮᱫᱚᱜ ᱠᱟᱱᱟ ᱟᱨ ᱜᱤᱫᱟᱹᱨᱼᱯᱤᱫᱟᱹᱨ ᱠᱚᱦᱚᱸ ᱵᱟᱹᱭᱼᱵᱟᱹᱭ ᱛᱮᱞᱮ ᱥᱮᱬᱟ ᱤᱫᱤᱭᱟᱠᱚ ᱠᱟᱱᱟ ᱟᱨ ᱵᱟᱝᱞᱮ ᱪᱮᱫ ᱤᱫᱤ ᱟᱠᱚ ᱠᱟᱱᱟ ᱟᱨ ᱢᱟ ᱱᱤᱛᱚᱜ ᱛᱩᱢᱫᱟᱜ ᱴᱟᱢᱟᱠ ᱨᱩ ᱨᱟᱹᱥᱠᱟᱹᱜ ᱦᱚᱲ ᱢᱟᱞᱮ ᱠᱚᱢ ᱤᱫᱤ ᱠᱟᱱᱟ ᱟᱞᱮᱜᱮ ᱢᱮᱱᱟᱜ ᱞᱮᱭᱟ ᱡᱟᱦᱟᱸᱞᱮ ᱪᱮᱫ ᱵᱟᱲᱟ ᱠᱟᱣᱱᱟ ᱟᱨ ᱢᱟ ᱵᱟᱹᱱᱩᱜ ᱠᱚ ᱛᱟᱞᱮ ᱚᱱᱟ ᱠᱷᱟᱹᱛᱤᱨ ᱜᱮ ᱟᱞᱮ ᱫᱚ ᱥᱮᱨᱢᱟ ᱨᱮ ᱢᱤᱫ ᱫᱷᱟᱣ ᱜᱟᱱ ᱵᱟᱠᱷᱟᱱ ᱵᱟᱨ ᱫᱷᱟᱣ ᱡᱟᱦᱟᱸ ᱜᱮ ᱯᱚᱨᱚᱵᱽ ᱯᱩᱱᱟᱹᱭ ᱦᱩᱭᱩᱜ ᱠᱟᱱ ᱩᱱ ᱡᱚᱦᱚᱜ ᱫᱚ ᱨᱩ ᱚᱨᱚᱝ ᱫᱚᱞᱮ ᱨᱩ ᱚᱨᱚᱝ ᱵᱟᱲᱟᱭᱮᱫ ᱜᱮᱭᱟ ᱟᱨ ᱚᱱᱟ ᱠᱚᱨᱮ ᱜᱮ ᱟᱞᱮᱭᱟᱜ ᱫᱚᱞᱮ ᱥᱚᱫᱚᱨᱮᱜᱼᱟ ᱟᱨ ᱡᱟᱦᱟᱸ ᱜᱮ ᱯᱚᱨᱚᱵᱽ ᱨᱮᱫᱚ ᱯᱨᱚᱛᱛᱮᱠ ᱯᱚᱨᱚᱵᱽ ᱨᱮᱜᱮ ᱟᱨ ᱵᱟᱠᱷᱟᱱ ᱯᱚᱨᱚᱵᱽ ᱯᱩᱱᱟᱹᱭ ᱨᱮᱜᱮ ᱟᱞᱮ ᱫᱚᱞᱮ ᱮᱱᱮᱡ ᱥᱮᱨᱮᱧᱮᱜ ᱜᱮᱭᱟ ᱟᱨ ᱨᱟᱹᱥᱠᱟᱹ ᱦᱚᱸ ᱵᱩᱡᱷᱟᱹᱜ ᱜᱮᱭᱟ ᱡᱚᱛᱚ ᱜᱮ ᱠᱚ ᱮᱱᱮᱡ ᱥᱮᱨᱮᱧᱟ ᱟᱨ ᱢᱟ ᱟᱞᱮ ᱦᱚᱸ ᱚᱸᱰᱮ ᱜᱮ ᱡᱚᱢᱼᱧᱩ ᱵᱟᱲᱟ ᱠᱟᱛᱮᱫ ᱚᱸᱰᱮ ᱜᱮᱞᱮ ᱡᱟᱨᱣᱟᱜᱼᱟ ᱯᱚᱨᱚᱵᱽ ᱯᱩᱱᱟᱹᱭ ᱨᱮᱜᱮ ᱮᱴᱟᱜ ᱫᱤᱱ ᱢᱟ ᱵᱟᱹᱫᱽ ᱵᱟᱹᱭᱦᱟᱹᱲ ᱠᱟᱹᱢᱤ ᱢᱮᱱᱟᱜᱼᱟ ᱵᱟᱹᱫᱽ ᱵᱟᱹᱭᱦᱟᱹᱲ ᱠᱚᱨᱮ ᱜᱮᱞᱮ ᱠᱟᱹᱢᱤᱭᱟ